ᱤᱧᱟᱹᱜ ᱢᱟᱦᱟᱸ ᱨᱮ ᱵᱚᱥᱚᱵᱟᱥ ᱥᱮ ᱤᱧᱟᱹᱜ ᱵᱚᱥᱚᱵᱟᱥ ᱟᱛᱳ ᱥᱩᱨ ᱥᱟᱰᱜᱮ ᱨᱮ ᱥᱮ ᱥᱩᱨ ᱥᱩᱯᱩᱨ ᱨᱮ ᱡᱟᱦᱟᱸ ᱨᱮᱫᱚ ᱥᱟᱸᱜᱷᱟᱨᱤᱭᱟᱹ ᱠᱚ ᱧᱮᱧᱮᱞ ᱞᱟᱹᱜᱤᱫ ᱠᱚ ᱦᱮᱡ ᱫᱟᱲᱮᱭᱟᱜᱼᱟ ᱚᱱᱟ ᱠᱚ ᱫᱚ ᱦᱩᱭᱩᱜ ᱠᱟᱱᱟ ᱵᱟᱨᱚ ᱢᱟᱭᱤᱞ ᱵᱤᱨ ᱡᱟᱦᱟᱸ ᱨᱮᱫᱚ ᱧᱮᱞ ᱡᱚᱝ ᱞᱮᱠᱟ ᱫᱟᱨᱮ ᱱᱟᱹᱲᱤ ᱠᱚ ᱢᱮᱱᱟᱜ ᱟᱠᱟᱫᱟ ᱤᱱᱟᱹ ᱥᱟᱶᱛᱮ ᱥᱩᱨ ᱥᱩᱯᱩᱨ ᱨᱮ ᱢᱮᱱᱟᱜ ᱟᱠᱟᱫᱟ ᱱᱚᱛᱮ ᱢᱩᱠᱩᱴᱢᱩᱱᱤᱯᱩᱨ

ᱡᱟᱦᱟᱸ ᱨᱮᱫᱚ ᱧᱮᱞ ᱧᱟᱢᱚᱜᱼᱟ ᱧᱮᱞ ᱡᱚᱝ ᱞᱮᱠᱟᱱ ᱴᱷᱟᱶ ᱥᱮ ᱫᱟᱬᱟᱱ ᱞᱮᱠᱟᱱᱟᱜ ᱴᱷᱟᱶ ᱠᱟᱱᱟ ᱥᱮ ᱟᱨᱦᱚᱸ ᱥᱟᱸᱜᱷᱟᱨᱤᱭᱟᱹ ᱠᱚ ᱦᱮᱡ ᱠᱟᱛᱮ ᱱᱚᱰᱮ ᱛᱟᱦᱮᱱ ᱢᱤᱫ ᱵᱟᱨ ᱫᱤᱱ ᱱᱚᱰᱮ ᱧᱤᱫᱟᱹ ᱠᱟᱴᱟᱣ ᱥᱮ ᱡᱚᱢ ᱧᱩ ᱨᱟᱹᱥᱠᱟᱹ ᱠᱟᱛᱮ ᱟᱨᱦᱚᱸ ᱠᱚ ᱨᱩᱣᱟᱹᱲ ᱪᱟᱞᱟᱜᱼᱟ ᱱᱚᱰᱮ ᱧᱮᱞ ᱧᱟᱢᱚᱜᱼᱟ ᱟᱞᱮ ᱟᱛᱳ ᱴᱚᱞᱟ ᱟᱲᱮ ᱯᱟᱥ ᱠᱚᱨᱮᱡ ᱱᱚᱜᱼᱚᱭ ᱱᱚᱝᱠᱟ ᱟᱞᱮ ᱟᱛᱳ ᱥᱩᱨ ᱥᱩᱯᱩᱨ ᱨᱮ ᱥᱟᱸᱜᱷᱟᱨᱤᱭᱟᱹ ᱠᱚ ᱦᱚᱸ ᱦᱤᱡᱩᱜ ᱞᱮᱠᱟ ᱧᱩᱛᱩᱢᱟᱱ ᱴᱷᱟᱶ